ᱦᱮᱸ ᱦᱮᱞᱳ ᱟᱹᱞᱤᱧ ᱱᱚᱣᱟ ᱵᱮᱝᱜᱚᱞ ᱠᱷᱚᱱ ᱞᱤᱧ ᱢᱮᱱᱮᱫᱼᱟ ᱮᱱᱠᱷᱟᱱ ᱟᱹᱞᱤᱧ ᱦᱚᱸ ᱩᱲᱤᱥᱥᱟ ᱥᱮᱫ ᱪᱟᱞᱟᱜ ᱥᱟᱱᱟᱭᱮᱫ ᱞᱤᱧᱟ ᱟᱯᱮ ᱡᱟᱭᱜᱟ ᱫᱚ ᱩᱲᱤᱥᱥᱟ ᱜᱮ ᱥᱟᱵ ᱠᱟᱜᱼᱟᱭ ᱚ ᱟᱯᱮ ᱡᱟᱭᱜᱟ ᱠᱚᱨᱮ ᱚᱠᱟ ᱚᱠᱟ ᱠᱚᱨᱮ ᱚᱱᱠᱟ ᱡᱚᱢᱚᱠ ᱡᱚᱢᱠᱟᱣ ᱨᱟᱹᱥᱠᱟᱹ ᱦᱩᱭᱩᱜ ᱠᱟᱱᱟ ᱧᱮᱞ ᱡᱚᱝ ᱡᱟᱭᱜᱟ ᱞᱩᱛᱩᱨ ᱛᱮᱦᱚᱧ ᱟᱸᱡᱚᱢ ᱠᱟᱜᱼᱟ ᱟᱹᱰᱤᱜᱮ ᱢᱮᱱᱟᱜᱼᱟ ᱟᱹᱰᱤ ᱨᱟᱹᱥᱠᱟᱹ ᱜᱮ ᱵᱩᱡᱷᱟᱹᱜᱼᱟ ᱟᱫᱚ ᱚᱱᱟ ᱵᱟᱫᱽ ᱫᱤᱭᱮ ᱚᱱᱟᱫᱚ ᱮᱱᱛᱮᱫ ᱟᱹᱞᱤᱧ ᱦᱚᱸᱞᱤᱧ ᱪᱟᱞᱟᱜᱼᱟ ᱦᱩᱱᱟᱹᱝ ᱞᱤᱧ ᱚᱱᱟ ᱧᱮᱞ ᱟᱹᱜᱩᱭᱟᱞᱤᱧ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱳᱭ ᱟᱹᱞᱤᱧ ᱢᱟ ᱞᱩᱛᱩᱨ ᱛᱮᱢᱟ ᱟᱸᱡᱚᱢ ᱠᱟᱜᱼᱟ ᱞᱤᱧ ᱟᱫᱚ ᱢᱮᱫ ᱛᱮ ᱧᱮᱞ ᱥᱟᱱᱟᱭᱮᱫ ᱞᱤᱧᱟ ᱟᱫᱚ ᱟᱹᱵᱤᱱᱟᱜ ᱜᱮ ᱯᱷᱳᱱ ᱱᱟᱢᱵᱟᱨ ᱵᱟᱰᱟᱭ ᱟᱹᱞᱤᱧ ᱮᱱᱠᱷᱟᱱ ᱚᱱᱟᱛᱮ ᱯᱷᱳᱱ ᱠᱮᱫᱼᱟ ᱞᱤᱧ ᱟᱨ ᱟᱹᱵᱤᱱ ᱜᱮ ᱠᱟᱹᱴᱤᱡ ᱥᱟᱦᱟᱡᱽᱡᱚ ᱮᱢᱟ ᱞᱮᱯᱮ ᱱᱚᱛᱮ ᱠᱷᱚᱱ ᱦᱟᱸᱜ ᱞᱮ ᱪᱟᱞᱟᱣ ᱧᱚᱜᱚᱜ ᱠᱟᱱᱟ ᱨᱟᱹᱥᱠᱟᱹ ᱜᱮ ᱦᱳᱭ ᱟᱹᱰᱤ ᱠᱚᱥᱴᱚ ᱜᱮ ᱟᱞᱮ ᱦᱚᱸᱞᱮ ᱵᱩᱡᱷᱟᱹᱣᱮᱫᱼᱟ ᱚᱻ ᱦᱮᱸ ᱦᱮᱸ ᱦᱮᱸ ᱦᱮᱸ ᱦᱳᱭ ᱛᱚ ᱟᱹᱞᱤᱧ ᱦᱳᱭ ᱛᱚ ᱚᱱᱟ ᱨᱮᱜᱮ ᱛᱚ ᱦᱳᱭ ᱦᱳᱭ ᱦᱳᱭ ᱟᱫᱚ ᱨᱤᱡᱟᱨᱵᱷ ᱦᱩᱭᱩᱜ ᱜᱮᱭᱟ ᱟᱨ ᱛᱟᱲᱟᱢ ᱦᱚᱸ ᱦᱩᱭᱩᱜ ᱜᱮᱭᱟ ᱚᱱᱟ ᱠᱚᱫᱚ ᱡᱚᱛᱚ ᱟᱞᱮ ᱦᱚᱸᱞᱮ ᱦᱮᱸ ᱥᱤᱠᱟᱹᱨ ᱠᱟᱱᱟ ᱥᱟᱦᱚᱥ ᱠᱟᱜ ᱜᱮᱭᱟᱞᱮ ᱟᱫᱚ ᱨᱟᱹᱥᱠᱟᱹ ᱡᱟᱞᱟ ᱫᱚᱧ ᱧᱮᱞ ᱤᱫᱤᱜᱮ ᱱᱟᱯᱟᱭᱟ ᱟᱨ ᱟᱠᱚ ᱦᱚᱸ ᱛᱮᱦᱚᱸ ᱟᱨᱦᱚᱸ ᱩᱯᱨᱩᱢ ᱦᱩᱭᱮᱱ ᱛᱟᱵᱚᱱ ᱞᱟᱦᱟᱜᱼᱟ ᱡᱟᱹᱥᱛᱤᱜᱼᱟ ᱦᱮᱸ ᱦᱮᱸ ᱦᱳᱭ ᱦᱳᱭ ᱦᱳᱭ ᱚᱱᱟᱜᱮ ᱟᱹᱞᱤᱧ ᱦᱚᱸᱞᱤᱧ ᱟᱥᱟᱭᱮᱫ ᱛᱮᱞᱤᱧ ᱯᱷᱳᱱ ᱧᱚᱜ ᱠᱟᱜᱼᱟ ᱦᱳᱭ ᱦᱳᱭ ᱦᱳᱭ ᱦᱳᱭ ᱦᱳᱭ ᱚᱱᱟᱫᱚ ᱮᱱᱛᱮᱫ ᱟᱫᱚ ᱜᱟᱛᱮ ᱠᱚ ᱥᱟᱶ ᱢᱟᱥᱮ ᱟᱢᱫᱚ ᱯᱷᱳᱱ ᱱᱟᱢᱵᱟᱨ ᱵᱟᱰᱟᱭ ᱥᱟᱱᱟ ᱠᱟᱱᱟ ᱚᱱᱟ ᱡᱟᱭᱜᱟ ᱠᱷᱚᱱ ᱢᱮᱛᱟᱜ ᱟᱵᱚᱱ ᱪᱟᱞᱟᱜ ᱟᱵᱚᱱ ᱟᱵᱚᱦᱚᱸ ᱢᱚᱱᱮ ᱨᱟᱹᱥᱠᱟᱹ ᱜᱮᱵᱚᱱ ᱧᱮᱞ ᱟᱹᱜᱩᱭᱟ ᱟᱨ ᱥᱟᱞᱟᱥ ᱦᱚᱲ ᱫᱚ ᱦᱟᱸᱜ ᱛᱳᱲ ᱡᱳᱲᱮᱢ ᱟᱸᱫᱟᱜ ᱛᱟᱣᱟᱜᱚᱜᱼᱟ ᱦᱟᱱᱛᱮ ᱱᱟᱛᱮ ᱯᱩᱥ ᱯᱚᱨᱚᱵᱽ ᱫᱚ ᱚᱱᱟ ᱦᱚᱛᱮ ᱛᱮ ᱟᱢ ᱴᱷᱮᱱ ᱞᱤᱧ ᱯᱷᱳᱱ ᱠᱟᱜᱼᱟ ᱛᱚᱵᱮ ᱟᱢᱫᱚ ᱦᱟᱸᱜ ᱨᱟᱡᱤ ᱜᱮ ᱢᱮᱱᱟᱢᱟᱼᱟ ᱛᱚ ᱦᱮᱸ ᱦᱳᱭ ᱦᱳᱭ ᱯᱷᱳᱱ ᱟᱞᱮ ᱦᱳᱭ ᱦᱳᱭ